ᱟᱞᱮ ᱱᱚᱣᱟ ᱵᱤᱨᱵᱷᱩᱢ ᱰᱤᱥᱴᱤᱠ ᱨᱮᱫᱚ ᱡᱚᱢᱟᱜ ᱵᱚᱞᱛᱮ ᱫᱚ ᱢᱳᱢᱳ ᱜᱮ ᱟ ᱰᱤ ᱯᱷᱮᱢᱟᱥ ᱜᱮᱭᱟ ᱪᱮᱫᱟᱜ ᱥᱮ ᱢᱳᱢᱳ ᱮᱛᱚ ᱪᱮᱨᱦᱟ ᱵᱚᱞᱮ ᱡᱟᱦᱟᱸᱭ ᱴᱷᱮᱞᱟᱣ ᱜᱟ ᱰᱤ ᱛᱮᱠᱚ ᱟᱠᱷᱨᱤᱧ ᱫᱟ ᱠᱤᱝᱵᱟ ᱨᱮᱥᱴᱩᱨᱮᱱᱴ ᱠᱚᱨᱮ ᱠᱚ ᱵᱮᱱᱟᱣ ᱨᱮᱦᱚᱸ ᱤᱧ ᱫᱚ ᱢᱳᱢᱳ ᱮᱛᱚ ᱪᱮᱨᱦᱟ ᱠᱚ ᱵᱮᱱᱟᱣᱟ ᱡᱮ ᱟ ᱰᱤ ᱜᱮ ᱥᱤᱵᱤᱞᱟ ᱚᱱᱟᱛᱮ ᱟᱞᱮ ᱵᱟᱨᱦᱮ ᱫᱤᱥᱚᱢ ᱠᱚᱨᱮ ᱵᱚᱞᱮ ᱮᱴᱟᱜᱼᱮᱴᱟᱜ ᱡᱮᱞᱟ ᱠᱷᱚᱡ ᱵᱚᱞᱮ ᱢᱳᱢᱳ ᱡᱚᱢ ᱫᱚ ᱟᱹᱰᱤ ᱠᱚ ᱦᱤᱡᱩᱜ ᱜᱮᱭᱟ ᱱᱚᱣᱟ ᱵᱤᱨᱵᱷᱩᱢ ᱰᱤᱥᱴᱤᱠ ᱫᱚ ᱡᱮᱭᱥᱮ ᱠᱮ ᱢᱤᱫᱴᱮᱡ ᱩᱢᱩᱞ ᱵᱚᱞᱮ ᱢᱤᱫᱴᱮᱡ ᱨᱮᱥᱴᱩᱨᱮᱱᱴ ᱢᱮᱱᱟᱜ ᱠᱟᱫᱟ ᱚᱸᱰᱮ ᱫᱚ ᱢᱳᱢᱳ ᱫᱚ ᱟ ᱰᱤ ᱜᱮ ᱯᱷᱮᱢᱟᱥ ᱛᱚ ᱚᱱᱟ ᱨᱮᱥᱴᱩᱨᱮᱱᱴ ᱢᱟᱱᱮ ᱫᱤᱱ ᱨᱮ ᱮᱭ ᱫᱤᱱᱮᱨ ᱵᱮᱞᱟ ᱯᱨᱟᱭ ᱟᱭᱩᱵ ᱵᱮᱲᱟ ᱠᱚ ᱚᱱᱟ ᱠᱚ ᱡᱷᱤᱡᱽ ᱜᱮᱭᱟ ᱛᱚ ᱟᱭᱩᱵ ᱵᱮᱞᱟ ᱠᱷᱚᱱ ᱧᱤᱫᱟᱹ ᱵᱟᱨᱚᱴᱟ ᱯᱚᱨᱡᱚᱱᱛᱚ ᱮᱛᱚ ᱢᱟᱱᱮ ᱪᱮᱫ ᱤᱧ ᱞᱟᱹᱭᱟ ᱢᱟᱱᱮ ᱮᱛᱚ ᱠᱷᱩᱫᱽᱫᱟᱨ ᱠᱚ ᱦᱤᱡᱩᱜᱼᱟ ᱦᱤᱡᱩᱜ ᱟᱠᱚ ᱡᱚᱢᱟᱠᱚ ᱛᱚ ᱢᱳᱢᱳ ᱫᱚ ᱥᱟ ᱨᱤ ᱜᱮ ᱵᱤᱨᱵᱷᱩᱢ ᱨᱮᱭᱟᱜ ᱫᱚ ᱟ ᱰᱤ ᱯᱷᱮᱢᱟᱥ ᱡᱚᱢᱟᱜ ᱠᱟᱱᱟ ᱡᱮᱭᱥᱮ ᱠᱮ ᱟᱛᱳ ᱯᱟᱲᱟ ᱠᱚᱨᱮ ᱡᱩᱫᱤᱢ ᱧᱮᱞᱟ ᱟᱱ ᱥᱩᱠᱨᱤ ᱡᱤᱞ ᱥᱩᱠᱨᱤ ᱡᱤᱞ ᱫᱚ ᱟᱹᱰᱤ ᱜᱮ ᱯᱷᱮᱢᱟᱥ ᱜᱮᱭᱟ ᱟᱵᱚ ᱦᱚᱲ ᱦᱚᱲ ᱥᱚᱢᱟᱡᱽ ᱨᱮ ᱵᱚᱞᱮ ᱥᱩᱠᱨᱤ ᱡᱤᱞ ᱫᱚ ᱟᱹᱰᱤ ᱠᱚ ᱠᱩᱥᱤᱭᱟᱜ ᱜᱮᱭᱟ ᱦᱚᱲ ᱫᱚ ᱟᱪᱪᱷᱟ ᱥᱩᱠᱨᱤ ᱡᱤᱞ ᱟᱛᱟ ᱠᱟᱛᱮ ᱠᱤᱝᱵᱟ ᱩᱛᱩ ᱠᱟᱛᱮ ᱨᱮᱦᱚᱸ ᱢᱟᱱᱮ ᱟᱹᱰᱤ ᱜᱮ ᱥᱤᱵᱤᱞ ᱜᱮᱭᱟ ᱥᱩᱠᱨᱤ ᱡᱤᱞ ᱫᱚ ᱚᱱᱟ ᱠᱷᱟᱹᱛᱤᱨ